ᱥᱠᱩᱞ ᱵᱮᱜᱽ ᱛᱮ ᱟᱵᱚ ᱵᱚᱦᱩᱛ ᱵᱷᱟᱹᱞᱤ ᱠᱟᱹᱢᱤ ᱨᱮᱵᱚᱢ ᱩᱯᱚᱠᱟᱨᱚᱜᱼᱟ ᱡᱟᱦᱟᱸᱞᱮᱠᱟ ᱢᱤᱫᱴᱟᱝ ᱜᱤᱫᱟᱹᱨ ᱥᱠᱩᱞ ᱵᱮᱜᱽ ᱛᱮ ᱟᱭᱟᱜ ᱵᱤᱵᱷᱤᱱᱱᱚ ᱨᱚᱠᱚᱢ ᱪᱮᱱ ᱛᱟᱦᱮᱱᱟ ᱟᱞᱟᱫᱟ ᱵᱤᱱᱟᱹ ᱥᱮᱯᱴᱤᱛᱮ ᱪᱟᱞᱟᱜ ᱟᱭ ᱡᱟᱦᱟᱸᱞᱮᱠᱟ ᱚᱱᱟ ᱵᱮᱜᱽ ᱛᱮ ᱢᱤᱫᱴᱟᱱ ᱢᱤᱫᱥᱟᱭᱤᱴ ᱵᱳᱛᱳᱞ ᱨᱮᱱᱟᱜ ᱛᱟᱦᱮᱱᱟ ᱚᱱᱟ ᱥᱟᱶᱛᱮ ᱟᱞᱟᱜᱽ ᱟᱞᱟᱜᱽ ᱛᱮ ᱥᱮ ᱠᱷᱚᱲᱯᱤ ᱞᱮᱠᱟ ᱛᱟᱦᱮᱱᱟ ᱵᱤᱵᱷᱤᱸᱱᱱᱚ ᱨᱚᱠᱚᱢ ᱫᱚᱦᱚ ᱥᱩᱵᱤᱫᱟᱜᱼᱟ ᱟᱨ ᱚᱱᱟᱵᱮᱜᱽ ᱛᱮ ᱢᱟᱱᱮ ᱡᱟᱦᱟᱸᱞᱮᱠᱟ ᱜᱚᱜ ᱠᱟᱜ ᱟᱭ ᱦᱮᱸ ᱛᱟᱛᱮ ᱠᱚᱨᱮ ᱟᱭᱟᱜ ᱵᱟᱱᱟᱨ ᱛᱤ ᱠᱷᱟᱹᱞᱤᱜ ᱠᱟᱱᱛᱟᱭ ᱛᱮ ᱟᱨᱦᱚᱸ ᱢᱟᱱᱮ ᱟᱨᱚ ᱵᱟᱹᱲᱛᱤ ᱠᱟᱹᱢᱤ ᱢᱟᱱᱮ ᱛᱤᱛᱮ ᱵᱟᱲᱛᱤ ᱠᱟᱹᱢᱤ ᱟᱭᱟᱜ ᱥᱩᱵᱤᱫᱟᱭ ᱧᱟᱢᱟᱭ ᱚᱱᱟ ᱢᱤᱫᱴᱟᱝ ᱥᱠᱩᱞ ᱵᱮᱜᱽ ᱠᱷᱮᱛᱨᱮ ᱟᱹᱰᱤ ᱪᱮᱦᱨᱟ ᱟᱡ ᱮ ᱠᱟᱹᱢᱤ ᱫᱟᱲᱮᱭᱟᱜ ᱠᱟᱱᱟ ᱚᱱᱟ ᱵᱮᱜᱽ ᱛᱮᱠᱷᱟᱱ ᱟᱨ ᱥᱠᱩᱞ ᱵᱮᱜᱽ ᱢᱤᱫᱴᱟᱝ ᱪᱮᱫ ᱟᱹᱰᱤ ᱪᱮᱦᱨᱟ ᱮᱵᱚᱝ ᱥᱚᱠᱛᱚ ᱥᱟᱹᱦᱤᱡ ᱵᱮᱥ ᱪᱮᱦᱨᱟ ᱡᱩᱛᱩᱜᱼᱟ ᱚᱱᱟ ᱞᱮᱠᱟᱛᱮ ᱥᱠᱩᱞ ᱵᱮᱜᱽ ᱫᱚ ᱟᱹᱰᱤ ᱥᱩᱵᱤᱫᱟ ᱚᱱᱟᱠᱟᱱᱟᱜ ᱢᱤᱫᱴᱟᱝ ᱥᱠᱩᱞ ᱵᱮᱜᱽ ᱛᱮᱠᱷᱟᱱ ᱢᱟᱱᱮ ᱵᱮᱥ ᱮᱵᱚᱝ ᱠᱟᱹᱴᱤᱡ ᱜᱤᱫᱽᱨᱟᱹ ᱠᱷᱮᱛᱨᱮ ᱦᱚᱸ ᱟᱨ ᱞᱟᱹᱴᱩ ᱦᱚᱲ ᱠᱷᱮᱛᱨᱮ ᱦᱚᱸ ᱵᱮᱥ ᱪᱮᱦᱨᱟ ᱱᱚᱣᱟ ᱫᱚ ᱠᱳᱱᱳ ᱱᱮᱜᱮᱴᱤᱵ ᱜᱮ ᱵᱟᱹᱱᱩᱜᱼᱟ ᱱᱚᱣᱟ ᱫᱚ ᱥᱩᱫᱩ ᱯᱚᱡᱮᱴᱤᱵ ᱱᱚᱣᱟ ᱫᱚ ᱥᱩᱫᱩ ᱟᱹᱰᱤ ᱵᱷᱟᱹᱞᱤ ᱮᱵᱚᱝ ᱟᱹᱰᱤ ᱢᱚᱡᱽ